ᱪᱟᱹᱥᱤ ᱠᱚ ᱱᱚᱣᱟ ᱞᱮᱠᱟᱛᱮ ᱠᱷᱚᱛ ᱵᱮᱱᱟᱣ ᱪᱤᱠᱟᱹᱛᱮ ᱵᱮᱵᱚᱦᱟᱨᱚᱜᱼᱟ ᱡᱮ ᱡᱤᱵᱽᱡᱤᱭᱟᱹᱞᱤ ᱠᱚ ᱡᱟᱛᱮ ᱠᱚᱨᱮ ᱩᱱᱠᱩ ᱱᱟᱯᱟᱭ ᱥᱟᱹᱦᱤᱡ ᱠᱚ ᱛᱟᱦᱮᱸ ᱫᱟᱲᱮᱭᱟᱜ ᱚᱱᱟ ᱞᱟᱹᱜᱤᱫ ᱛᱮ ᱠᱷᱩᱫᱲᱤ

ᱡᱟᱦᱟᱱᱟᱜ ᱢᱚᱥᱟᱨᱤ ᱛᱮ ᱮᱥᱮᱫ ᱞᱟᱹᱠᱛᱤᱭᱟᱱ ᱡᱟᱛ ᱠᱚᱨᱮ ᱩᱱᱠᱩ ᱜᱤᱫᱤ ᱠᱩᱲᱤᱫ ᱠᱟᱹᱦᱩ ᱵᱟᱝᱠᱚ ᱟᱹᱛᱠᱤᱨ ᱫᱟᱲᱮᱭᱟᱠᱚ

ᱚᱱᱟ ᱞᱮᱠᱟᱛᱮ ᱱᱟᱯᱟᱭ ᱛᱮ ᱫᱚᱦᱚ ᱠᱚ ᱦᱩᱭᱩᱜᱼᱟ ᱨᱳᱜ ᱟᱡᱟᱨ ᱨᱮᱦᱚᱸ ᱥᱮᱫ ᱦᱚ ᱵᱮᱸᱜᱮᱫ ᱟᱠᱚ ᱦᱩᱭᱩᱜᱼᱟ ᱡᱟᱛᱮ ᱩᱱᱠᱩ ᱨᱳᱜ ᱟᱡᱟᱨ ᱟᱞᱚ ᱧᱟᱢ ᱠᱚ ᱚᱱᱟ ᱞᱟᱦᱟᱨᱮ ᱥᱮ ᱚᱱᱟ ᱢᱟᱲᱟᱝ ᱨᱮ ᱩᱱᱠᱩᱫᱚ ᱰᱟᱠᱛᱟᱨᱟᱜ ᱯᱚᱨᱟᱢᱚᱨᱥᱚ ᱞᱮᱠᱟᱛᱮ ᱵᱷᱮᱠᱥᱤᱱ ᱥᱮ ᱨᱟᱱ ᱢᱩᱨᱜᱟᱹᱱ ᱮᱢᱟ ᱠᱚ ᱦᱩᱭᱩᱜᱼᱟ

ᱡᱚᱛᱚᱱ ᱠᱚ ᱦᱩᱭᱩᱜᱼᱟ ᱥᱟᱯᱟ ᱥᱟᱯᱤ ᱫᱚᱦᱚ ᱞᱟᱹᱠᱛᱤ ᱠᱟᱱᱟ ᱟᱨ ᱩᱱᱠᱩ ᱨᱩᱭᱟᱹ ᱦᱟᱹᱥᱩ ᱡᱮᱱᱚ ᱟᱞᱚ ᱧᱟᱢ ᱠᱚ ᱟᱨ ᱩᱱᱠᱩᱣᱟᱜ ᱤᱡ ᱥᱮ ᱩᱱᱠᱩᱣᱟᱜ ᱚᱡᱽᱨᱟ

ᱱᱟᱯᱟᱭᱛᱮ ᱮᱴᱟᱜ ᱡᱟᱭᱜᱟ ᱨᱮ ᱞᱟ ᱠᱟᱛᱮ ᱢᱟᱫᱮ ᱛᱮᱭᱟᱨ ᱦᱩᱭᱩᱜᱟ ᱡᱮᱱᱚ ᱚᱱᱰᱮ ᱠᱷᱚᱱᱟᱜ ᱩᱱᱠᱩ ᱨᱤᱭᱟᱠᱥᱮᱱ ᱡᱮᱱᱚ ᱟᱞᱚᱠᱚ ᱧᱟᱢ ᱟᱨ ᱚᱱᱟ ᱟᱠᱚᱣᱟᱜ ᱤᱡ ᱦᱚᱸ ᱡᱮ ᱤᱡ ᱦᱚᱸ ᱟᱵᱚ ᱥᱟᱦᱟᱨ ᱞᱮᱠᱟ ᱛᱮᱵᱚᱱ ᱵᱮᱵᱚᱦᱟᱨᱟ ᱱᱚᱝᱠᱟ ᱠᱟᱛᱮᱜᱮ ᱩᱯᱟᱹᱭᱫᱚ ᱛᱮᱭᱟᱨ ᱦᱩᱭᱩᱜ ᱛᱟᱵᱚᱱᱟ